ᱤᱧᱟᱹᱜ ᱴᱚᱴᱷᱟ ᱨᱮᱭᱟᱜ ᱱᱚᱣᱟ ᱦᱚᱲᱢᱚ ᱥᱟᱶᱟᱨ ᱮᱸᱜ ᱦᱟᱞᱮᱜᱮ ᱩᱛᱱᱟᱹᱣ ᱞᱟᱹᱭᱛᱮ ᱤᱧᱤᱧ ᱞᱟᱹᱭᱟ ᱱᱚᱣᱟ ᱵᱮᱫᱠᱩᱸᱫᱽᱨᱤ ᱵᱤᱫᱽᱫᱟᱹᱜᱟᱲ ᱨᱮᱱᱟᱜ ᱤᱥᱠᱩᱞ ᱨᱮᱱᱟᱜ ᱥᱟᱶᱟᱨ ᱜᱮ ᱛᱮᱦᱤᱧ ᱱᱚᱣᱟ ᱯᱚᱱᱰᱤᱛ ᱨᱚᱜᱷᱩᱱᱟᱛᱷ ᱢᱩᱨᱢᱩ ᱢᱮᱢᱳᱨᱤᱭᱟᱞ ᱤᱥᱠᱩᱞ ᱨᱮᱱᱟᱜ ᱥᱟᱶᱟᱨ ᱢᱤᱫ ᱚᱠᱛᱚ ᱫᱚ ᱚᱱᱠᱟ ᱴᱷᱤᱠ ᱧᱚᱜ ᱵᱟᱝ ᱛᱟᱦᱮᱸ ᱠᱟᱱᱟ ᱱᱟᱣᱟ ᱱᱩᱠᱩ ᱪᱟᱪᱞᱟᱣ ᱠᱚᱢᱤᱴᱤ ᱤᱥᱠᱩᱞ ᱪᱟᱪᱞᱟᱣ ᱠᱚᱢᱤᱴᱤ ᱠᱚ ᱦᱮᱡ ᱮᱱ ᱛᱟᱭᱱᱚᱢ ᱱᱚᱸᱰᱮᱱᱟᱜ ᱠᱟᱹᱢᱤᱦᱚᱨᱟ ᱚᱠᱟᱜᱮ ᱞᱮᱥᱮᱱ ᱯᱞᱮᱱ ᱛᱟᱞᱟᱛᱮ ᱱᱚᱸᱰᱮᱱᱟᱜ ᱥᱟᱶᱟᱨ ᱫᱚ ᱢᱤᱫᱴᱟᱱ ᱤᱥᱠᱩᱞ ᱫᱚ ᱤᱥᱠᱩᱞ ᱞᱮᱠᱟᱜᱮ ᱧᱮᱞᱚᱜ ᱠᱟᱱᱟ ᱦᱚᱨ ᱦᱚᱸ ᱱᱟᱯᱟᱭ ᱪᱮᱦᱨᱟ ᱥᱟᱡᱟᱣ ᱠᱟᱱᱟ ᱵᱟᱦᱟ ᱵᱟᱜᱟᱱ ᱠᱚ ᱵᱟᱦᱟ ᱵᱟᱜᱟᱱ ᱠᱚ ᱢᱮᱱᱟᱜᱼᱟ ᱦᱚᱨ ᱦᱚᱨᱛᱮ ᱚᱱᱠᱟᱱ ᱥᱟᱡᱟᱣ ᱟᱠᱟᱱ ᱫᱟᱨᱮ ᱠᱚ ᱟᱛᱮᱫ ᱛᱮᱭᱟᱨ ᱟᱠᱟᱱᱟ ᱢᱤᱫ ᱠᱟᱛᱷᱟ ᱛᱮ ᱞᱟᱹᱭ ᱞᱮᱠᱷᱟᱱ ᱱᱚᱸᱰᱮ ᱫᱚ ᱢᱤᱫᱴᱟᱱ ᱤᱥᱠᱩᱞ ᱠᱟᱱ ᱜᱮᱭᱟ ᱧᱮᱞ ᱛᱮᱦᱚᱸ ᱴᱷᱟᱹᱶᱠᱟᱹᱜᱼᱟ ᱱᱚᱜᱼᱚᱭ ᱡᱮ ᱱᱚᱜᱼᱚ ᱱᱚᱣᱟ ᱥᱟᱶᱟᱨ ᱠᱚ ᱱᱟᱯᱟᱭ ᱫᱚᱦᱚ ᱨᱮᱱᱟᱜ ᱱᱚᱣᱟ ᱟᱹᱰᱤ ᱢᱟᱨᱟᱝ ᱢᱤᱫᱴᱟᱱ ᱠᱟᱹᱢᱤ ᱠᱟᱱᱟ ᱟᱨ ᱱᱚᱣᱟ ᱴᱚᱴᱷᱟ ᱨᱮᱦᱚᱸ ᱧᱮᱞᱚᱜ ᱠᱟᱱᱟ ᱥᱚᱨᱠᱟᱨ ᱯᱟᱦᱴᱟ ᱠᱷᱚᱱ ᱦᱚᱸ ᱚᱱᱟ ᱦᱚᱨ ᱫᱷᱟᱨᱮ ᱫᱷᱟᱨᱮᱛᱮ ᱚᱱᱠᱟᱱᱟᱜ ᱰᱨᱮᱱ ᱠᱚ ᱛᱮᱭᱟᱨᱮᱫᱟ ᱡᱟᱦᱟᱸ ᱫᱚ ᱦᱟᱰᱮ ᱱᱟᱰᱮ ᱤᱱᱠᱟᱱᱟᱜ ᱢᱚᱭᱞᱟ ᱫᱟᱜ ᱠᱚᱥᱮ ᱱᱚᱝᱠᱟᱱᱟᱜ ᱢᱤᱫᱴᱟᱱ ᱵᱟᱹᱲᱤᱡ ᱫᱟᱜ ᱠᱚ ᱮᱴᱟᱜ ᱥᱮᱫ ᱫᱚ ᱟᱞᱚ ᱞᱤᱸᱡᱤᱜ ᱢᱟ ᱚᱱᱠᱟᱱᱟᱜ ᱦᱚᱸ ᱧᱮᱞ ᱧᱟᱢᱚᱜ ᱠᱟᱱ ᱜᱮᱭᱟ ᱟᱨ ᱡᱟᱦᱟᱸ ᱱᱮᱛᱟᱨ ᱫᱚ ᱡᱟᱦᱟᱸ ᱦᱚᱥᱯᱤᱴᱟᱞ ᱨᱮᱜᱮᱢ ᱪᱟᱞᱟᱜ ᱚᱸᱰᱮ ᱫᱚ ᱩᱱᱫᱟᱨᱟ ᱫᱚ ᱚᱱᱠᱟᱱ ᱚᱲᱟᱜ ᱠᱚᱦᱚᱸ ᱡᱟᱹᱥᱛᱤ ᱧᱚᱜ ᱫᱚ ᱵᱟᱝ ᱛᱟᱦᱮᱸ ᱠᱟᱱᱟ ᱥᱚᱨᱠᱟᱨ ᱯᱟᱦᱴᱟ ᱠᱷᱚᱱᱟᱜ ᱱᱤᱛᱚᱜ ᱫᱚ ᱥᱚᱨᱠᱟᱨ ᱯᱟᱦᱴᱟ ᱠᱷᱚᱱ ᱚᱲᱟᱜ ᱧᱚᱜ ᱠᱷᱚᱱ ᱡᱟᱹᱥᱛᱤ ᱠᱚ ᱵᱮᱱᱟᱣ ᱠᱟᱫᱟ ᱟᱨ ᱦᱟᱥᱯᱟᱛᱟᱞ ᱨᱮ ᱚᱱᱠᱟ ᱨᱩᱜᱤ ᱠᱚ ᱫᱚᱦᱚ ᱞᱟᱹᱜᱤᱫ ᱦᱚᱸ ᱱᱟᱯᱟᱭ ᱢᱤᱫᱴᱟᱱ ᱵᱮᱵᱚᱥᱛᱷᱟ ᱟᱨ ᱚᱱᱠᱟᱱᱟᱜ ᱚᱧᱡᱚᱨ ᱡᱚᱯᱚᱨ ᱡᱚᱵᱽᱨᱟ ᱠᱚᱦᱚᱸ ᱚᱱᱠᱟ ᱫᱚ ᱵᱟᱝ ᱧᱮᱧᱟᱢᱚᱜᱼᱟ ᱚᱱᱟᱦᱚᱸ ᱠᱷᱟᱹᱱᱤᱠᱴᱟ ᱞᱟᱹᱭ ᱜᱟᱱᱚᱜᱼᱟ ᱩᱛᱱᱟᱹᱣ ᱟᱠᱟᱱ ᱜᱮᱭᱟ ᱢᱟᱱᱮ ᱥᱟᱶᱟᱨ ᱢᱤᱫᱴᱟᱱ ᱫᱚ ᱩᱛᱱᱟᱹᱣ ᱥᱮ ᱟᱹᱨᱩ ᱯᱷᱮᱨᱟᱣ ᱥᱮᱫ ᱫᱚ ᱪᱟᱞᱟᱜ ᱠᱟᱱ ᱜᱮᱭᱟ ᱱᱚᱣᱟᱜᱮ ᱧᱮᱞ ᱧᱟᱢᱚᱜ ᱠᱟᱱᱟ